ᱦᱮᱞᱳ ᱱᱤᱭᱟᱹ ᱠᱚ ᱡᱚᱢᱮᱴᱳ ᱡᱚᱢᱮᱴᱳ ᱠᱷᱟᱵᱟᱨ ᱡᱚᱢᱟᱜ ᱚᱰᱟᱨ ᱡᱟᱭᱜᱟ ᱯᱷᱳᱱ ᱠᱟᱹᱫᱟᱹᱧ ᱚᱸᱰᱮᱠᱷᱚᱱ ᱤᱧ ᱫᱚ ᱟᱞᱮ ᱯᱩᱱ ᱦᱚᱲ ᱜᱟᱛᱮ ᱠᱩᱲᱤ ᱢᱮᱱᱟᱜ ᱟᱠᱟᱜ ᱞᱮᱭᱟ ᱟᱞᱮ ᱞᱟᱹᱜᱤᱫ ᱯᱩᱱ ᱦᱚᱲ ᱞᱟᱹᱜᱤᱫ ᱫᱟᱠᱟ ᱩᱛᱩ ᱟᱨ ᱰᱟᱹᱞ ᱥᱚᱵᱡᱤ ᱩᱛᱩ ᱟᱨ ᱠᱟᱹᱴᱤᱡ ᱪᱟᱹᱴᱱᱤ ᱟᱨ ᱚᱱᱟ ᱥᱟᱶᱛᱮ ᱨᱮᱭᱟᱲ ᱡᱤᱱᱤᱥ ᱡᱚᱫᱤ ᱫᱳᱭ ᱟᱨ ᱟᱭᱤᱥ ᱠᱨᱤᱢ ᱟᱨ ᱨᱮᱭᱟᱲ ᱡᱤᱱᱤᱥ ᱠᱟᱹᱴᱤᱡ ᱞᱟᱹᱰᱩ ᱟᱨ ᱥᱚᱥᱟ ᱮᱢᱟᱱ ᱠᱚ ᱡᱩᱫᱤᱯᱮ ᱟᱹᱜᱩᱭᱟᱯᱮ ᱛᱟᱦᱚᱞᱮ ᱟᱹᱰᱤᱜᱮ ᱵᱷᱟᱜᱮᱜᱼᱟ ᱠᱟᱨᱚᱱ ᱱᱚᱛᱮ ᱱᱤᱛᱚᱜ ᱫᱚ ᱥᱤᱛᱩᱝ ᱫᱤᱱ ᱠᱟᱱᱟ ᱟᱨ ᱡᱩᱫᱤ ᱱᱤᱭᱟᱹ ᱨᱮᱭᱟᱲ ᱡᱤᱱᱤᱥ ᱠᱚ ᱡᱚᱢ ᱯᱮ ᱧᱟᱢᱚᱜᱼᱟ ᱛᱟᱦᱚᱞᱮ ᱠᱷᱟᱱ ᱵᱮᱥ ᱟᱹᱭᱠᱟᱹᱜᱼᱟ ᱤᱱᱟᱹ ᱞᱟᱹᱜᱤᱫ ᱛᱮ ᱟᱯᱮ ᱴᱷᱮᱱ ᱚᱰᱟᱨ ᱛᱟᱦᱮᱱ ᱠᱟᱱᱟ ᱚᱰᱟᱨ ᱫᱟᱞᱮ ᱡᱮ ᱟᱞᱮ ᱞᱟᱹᱜᱤᱫ ᱛᱮ ᱫᱟᱠᱟ ᱩᱛᱩ ᱥᱟᱶᱛᱮ ᱠᱟᱹᱴᱤᱡ ᱦᱮᱲᱮᱢ ᱞᱟᱹᱜᱤᱫ ᱛᱮᱫᱚ ᱟᱭᱤᱥ ᱠᱨᱤᱢ ᱤᱱᱟᱹ ᱠᱚ ᱟᱹᱜᱩᱭ ᱟᱹᱜᱩ ᱦᱚᱴᱚ ᱠᱟᱜ ᱯᱮ